ᱰᱮᱝᱜᱩ ᱵᱟᱝ ᱦᱩᱭᱩᱜ ᱞᱟᱹᱜᱤᱫ ᱛᱮᱫᱚ ᱟᱵᱚ ᱫᱚ ᱥᱟᱯᱷᱟ ᱥᱟᱹᱯᱷᱤ ᱵᱚᱱ ᱫᱚᱦᱚᱭᱟ ᱟᱥᱮ ᱯᱟᱥᱮ ᱡᱟᱛᱮ ᱡᱟᱦᱟᱸ ᱠᱚᱨᱮ ᱫᱟᱜ ᱠᱚ ᱡᱟᱛᱮ ᱵᱟᱝ ᱡᱚᱢᱟᱜ ᱠᱷᱟᱞ ᱠᱚ ᱡᱟᱛᱮ ᱵᱟᱝ ᱛᱟᱦᱮᱱ ᱟᱨ ᱦᱟᱰᱮ ᱱᱟᱰᱮ ᱦᱚᱸ ᱢᱟᱹᱭᱞᱟᱹ ᱡᱤᱱᱤᱥ ᱵᱟᱵᱚᱱ ᱜᱤᱰᱤ ᱚᱱᱟ ᱠᱚᱜᱮ ᱫᱷᱮᱭᱟᱱ ᱫᱚᱦᱚᱭ ᱦᱩᱭᱩᱜᱼᱟ ᱟᱨ ᱯᱚᱨᱤᱥᱠᱟᱨ ᱯᱚᱨᱤᱪᱷᱚᱱᱱᱚ ᱫᱚᱦᱚᱭ ᱦᱩᱭᱩᱜᱼᱟ ᱡᱩᱫᱤ ᱡᱟᱦᱟᱸ ᱨᱮ ᱫᱟᱜ ᱡᱚᱢᱟᱣ ᱛᱟᱦᱮᱸ ᱞᱮᱱ ᱨᱮᱦᱚᱸ ᱛᱟᱦᱚᱞᱮ ᱟᱵᱚᱫᱚ ᱚᱸᱰᱮ ᱠᱮᱨᱚᱥᱤᱱ ᱥᱩᱱᱩᱢ ᱵᱟ ᱛᱷᱚᱲᱟ ᱵᱚᱱ ᱫᱷᱩᱣᱟ ᱟᱜᱼᱟ ᱡᱟᱛᱮ ᱚᱱᱟ ᱠᱚᱨᱮ ᱡᱟᱛᱮ ᱥᱟᱯᱷᱟ ᱥᱟᱹᱯᱷᱤ ᱛᱟᱦᱮᱱ ᱵᱟ ᱯᱷᱤᱱᱟᱭᱤᱞ ᱴᱤᱱᱟᱭᱤᱞ ᱵᱚᱱ ᱫᱩᱞᱟᱜᱼᱟ ᱡᱟᱛᱮ ᱯᱚᱠᱟ ᱢᱟᱠᱚᱲ ᱦᱚᱸ ᱡᱟᱹᱥᱛᱤ ᱵᱟᱠᱚ ᱦᱮᱡ ᱫᱟᱲᱮᱜ ᱡᱟᱛᱮ ᱟᱨ ᱚᱱᱟ ᱠᱚᱨᱮᱱᱟᱜ ᱫᱟᱜ ᱡᱚᱢᱟᱣ ᱛᱟᱦᱮᱸ ᱞᱮᱱᱠᱷᱟᱡ ᱜᱮ ᱩᱱᱠᱩ ᱥᱤᱠᱲᱤᱡ ᱠᱚ ᱠᱚ ᱡᱟᱹᱥᱛᱤᱜᱼᱟ ᱟᱫᱚ ᱚᱱᱟ ᱛᱮᱜᱮ ᱥᱤᱠᱲᱤᱡ ᱡᱟᱛᱮ ᱵᱟᱠᱚ ᱡᱟᱹᱥᱛᱤᱜ ᱚᱱᱟᱛᱮ ᱫᱟᱜ ᱡᱟᱛᱮ ᱚᱡᱚᱛᱷᱟ ᱡᱟᱛᱮ ᱡᱟᱦᱟᱸ ᱦᱟᱰᱮ ᱱᱟᱰᱮ ᱡᱚᱢᱟ ᱵᱟᱝ ᱛᱟᱦᱮᱱ ᱚᱱᱟ ᱞᱟᱹᱜᱤᱫ ᱟᱹᱰᱤ ᱱᱚᱡᱚᱨ ᱵᱚᱱ ᱮᱢᱢᱟ ᱟᱨ ᱢᱮᱞᱮᱨᱤᱭᱟ ᱞᱟᱹᱜᱤᱫ ᱫᱚ ᱦᱮᱸ ᱟᱵᱚ ᱡᱚᱢ ᱠᱟᱛᱮ ᱦᱟᱱᱟ ᱱᱟᱣᱟ ᱡᱤᱱᱤᱥ ᱦᱟᱰᱮ ᱱᱟᱰᱮ ᱵᱚ ᱜᱤᱰᱤᱭᱮᱫᱟ ᱚᱱᱟ ᱡᱟᱛᱮ ᱜᱤᱰᱤ ᱵᱟᱝ ᱛᱟᱦᱮᱱ ᱜᱤᱰᱤ ᱛᱟᱦᱮᱸ ᱞᱮᱱ ᱠᱷᱟᱡ ᱜᱮ ᱩᱱᱠᱩ ᱨᱚ ᱠᱚ ᱠᱚ ᱩᱰᱟᱹᱣ ᱵᱟᱲᱟᱭᱟ ᱟᱨ ᱨᱚ ᱠᱟᱨᱚᱱ ᱛᱮᱜᱮ ᱮᱠᱢᱟᱛᱨᱚ ᱢᱮᱞᱮᱨᱤᱭᱟ ᱦᱩᱭᱩᱜ ᱠᱟᱱᱟ ᱚᱱᱟ ᱨᱚ ᱟᱴᱠᱟᱣ ᱞᱮᱠᱷᱟᱡ ᱜᱮ ᱟᱵᱚ ᱚᱱᱟ ᱢᱮᱞᱮᱨᱤᱭᱟ ᱠᱷᱚᱡ ᱦᱚᱸ ᱵᱚᱱ ᱱᱚᱣᱟ ᱰᱟᱭᱨᱤᱭᱟ ᱠᱷᱚᱡ ᱦᱚᱸ ᱵᱚᱱ ᱵᱟᱧᱪᱟᱜᱼᱟ ᱚᱱᱟᱛᱮ ᱫᱮᱠᱷᱮ ᱥᱩᱱᱮ ᱠᱟᱛᱮ ᱟᱵᱚᱣᱟ ᱟᱥᱮ ᱯᱟᱥᱮ ᱴᱷᱤᱠ ᱴᱷᱟᱠ ᱡᱟᱛᱮ ᱠᱤᱞᱤᱱ ᱵᱚᱱ ᱫᱚᱦᱚ ᱫᱟᱲᱮᱜ